ᱟᱞᱮ ᱯᱚᱱᱚᱛ ᱨᱮ ᱢᱮᱱ ᱞᱮᱠᱷᱟᱱ ᱫᱚ ᱟᱹᱰᱤ ᱠᱤᱪᱷᱩ ᱠᱷᱮᱹᱞ ᱢᱮᱱᱟᱜ ᱜᱮᱭᱟ ᱡᱮᱢᱚᱱ ᱯᱷᱩᱴᱵᱚᱞ ᱠᱨᱤᱠᱮᱹᱴ ᱦᱚᱠᱤ ᱵᱮᱰᱢᱤᱱᱴᱚᱱ ᱵᱷᱚᱞᱤᱵᱚᱞ ᱵᱟᱥᱠᱮᱹᱴᱵᱚᱞ ᱚᱱᱠᱟᱱ ᱟᱹᱰᱤ ᱠᱤᱪᱷᱩ ᱜᱮ ᱢᱮᱱᱟᱜᱼᱟ ᱢᱮᱱᱠᱷᱟᱱ ᱤᱧᱟᱹᱜ ᱩᱭᱦᱟᱹᱨ ᱞᱮᱠᱟᱛᱮᱫᱚ ᱡᱟᱦᱟᱸ ᱛᱤᱱᱟᱹᱜ ᱥᱴᱩᱰᱮᱱᱴ ᱞᱟᱭᱤᱯᱷ ᱠᱚ ᱢᱮᱱᱟᱜ ᱠᱚᱣᱟ ᱩᱱᱠᱩ ᱫᱚ ᱥᱠᱩᱞ ᱨᱮ ᱡᱚᱭᱮᱱ ᱠᱟᱛᱮᱫ ᱥᱠᱩᱞ ᱛᱚᱨᱚᱯ ᱥᱮᱫᱛᱮ ᱡᱟᱦᱟᱸ ᱠᱷᱮᱹᱞ ᱢᱮᱱᱟᱜᱼᱟ ᱚᱱᱠᱟᱛᱮ ᱠᱷᱮᱹᱞ ᱡᱚᱭᱮᱱ ᱫᱚᱨᱠᱟᱨᱚᱜ ᱠᱟᱱᱟ ᱪᱮᱫᱟᱜ ᱥᱮ ᱥᱠᱩᱞ ᱠᱚᱞᱮᱡᱽ ᱯᱟᱦᱴᱟ ᱥᱮᱫ ᱠᱷᱚᱱ ᱠᱷᱮᱹᱞ ᱡᱚᱦᱚᱲ ᱞᱮᱱᱠᱷᱟᱱ ᱚᱱᱟ ᱨᱮ ᱡᱩᱫᱤ ᱫᱟᱲᱮ ᱤᱫᱤ ᱞᱮᱱᱠᱷᱟᱱ ᱟᱹᱰᱤ ᱤᱭᱟᱹ ᱯᱨᱚᱠᱷᱚᱱᱰ ᱞᱮᱹᱵᱮᱹᱞ ᱚᱱᱩᱢᱚᱱᱰᱚᱞ ᱞᱮᱹᱵᱮᱹᱞ ᱡᱮᱞᱟ ᱞᱮᱹᱵᱮᱹᱞ ᱨᱟᱡᱽᱡᱚ ᱚᱥᱛᱚᱨ ᱚᱱᱟ ᱠᱚᱨᱮᱫ ᱠᱷᱮᱹᱞ ᱨᱟᱠᱟᱵ ᱤᱫᱤ ᱜᱟᱱᱚᱜᱼᱟ ᱡᱮᱢᱚᱱ ᱤᱧ ᱜᱮ ᱢᱤᱫᱴᱟᱝ ᱯᱷᱩᱴᱵᱚᱞ ᱯᱞᱮᱭᱟᱨ ᱠᱟᱹᱱᱟᱹᱧ ᱯᱷᱩᱴᱵᱚᱞ ᱨᱮ ᱤᱥᱠᱩᱞ ᱞᱮᱹᱵᱮᱹᱞ ᱨᱮᱧ ᱠᱷᱮᱹᱞ ᱠᱮᱫᱼᱟ ᱤᱥᱠᱩᱞ ᱞᱮᱹᱵᱮᱹᱞ ᱨᱮ ᱫᱟᱲᱮ ᱠᱟᱛᱮᱫ ᱵᱮᱹᱥᱴ ᱯᱞᱮᱹᱭᱟᱨ ᱚᱣᱟᱨᱰ ᱠᱚᱧ ᱧᱟᱢ ᱟᱠᱟᱜᱼᱟ ᱯᱷᱤᱨ ᱯᱨᱚᱠᱷᱚᱸᱰ ᱞᱮᱵᱮᱞ ᱯᱷᱤᱨ ᱚᱱᱩᱢᱚᱱᱰᱚᱞ ᱡᱮᱞᱟ ᱚᱱᱠᱟ ᱠᱟᱛᱮᱫ ᱡᱮᱞᱟ ᱞᱮᱹᱵᱮᱹᱞ ᱨᱟᱡᱽᱡᱚ ᱞᱮᱹᱵᱮᱹᱞ ᱨᱮ ᱦᱚᱧ ᱠᱷᱮᱹᱞ ᱟᱠᱟᱜᱼᱟ ᱠᱷᱳᱼᱠᱷᱳ ᱜᱮᱹᱢᱤᱧ ᱠᱷᱮᱹᱞ ᱟᱠᱟᱜᱼᱟ ᱮᱥᱴᱮᱹᱴ ᱞᱮᱹᱵᱮᱹᱞ ᱨᱮᱱ ᱠᱷᱳᱼᱠᱷᱳ ᱯᱞᱮᱹᱭᱟᱨ ᱛᱮ ᱟᱹᱰᱤ ᱵᱮᱹᱥ ᱢᱤᱫᱴᱟᱝ ᱥᱟᱨᱴᱤᱯᱷᱤᱠᱮᱹᱴ ᱠᱚ ᱮᱢᱟᱣ ᱠᱟᱹᱫᱤᱧᱟ ᱚᱱᱠᱟᱜᱮ ᱟᱨ ᱱᱚᱣᱟ ᱨᱮ ᱟᱞᱮ ᱱᱚᱣᱟ ᱫᱷᱟᱨᱮ ᱫᱚ ᱤᱱᱰᱤᱭᱟ ᱵᱷᱟᱨᱚᱛ ᱨᱮᱱᱟᱜ ᱫᱚ ᱱᱟᱥᱱᱮᱞ ᱜᱮᱹᱢ ᱫᱚ ᱦᱚᱠᱤ ᱠᱟᱱᱟ ᱚᱱᱟᱜᱮ ᱜᱮ ᱟᱹᱰᱤ ᱵᱮᱹᱥ ᱜᱮ ᱚᱱᱠᱟ ᱢᱚᱱᱮ ᱠᱟᱛᱮᱫ ᱠᱷᱮᱹᱞ ᱞᱮᱠᱷᱟᱱ ᱫᱚ ᱡᱟᱦᱟᱸ ᱡᱮᱢᱚᱱ ᱯᱞᱮᱹᱭᱟᱨ ᱠᱚ ᱱᱮᱛᱟᱨ ᱫᱚ ᱫᱮᱹᱥᱤ ᱱᱮᱛᱟᱨ ᱫᱚ ᱰᱷᱮᱹᱨ ᱰᱷᱮᱹᱨ ᱠᱟᱭ ᱛᱮᱫᱚ ᱯᱷᱩᱴᱵᱚᱞ ᱜᱮᱠᱚ ᱠᱷᱮᱹᱞ ᱠᱟᱱᱟ ᱟᱨ ᱯᱷᱩᱴᱵᱚᱞ ᱯᱞᱮᱹᱭᱟᱨ ᱠᱚ ᱵᱮᱱᱟᱜ ᱠᱟᱱᱟ ᱵᱮᱹᱥᱼᱵᱮᱹᱥ ᱯᱷᱩᱴᱵᱚᱞ ᱯᱞᱮᱹᱭᱟᱨ ᱢᱮᱱᱟᱜ ᱠᱚᱣᱟ ᱡᱩᱫᱤ ᱩᱱᱠᱩ ᱵᱮᱹᱥᱼᱵᱮᱹᱥ ᱠᱚ ᱧᱟᱢᱟ ᱠᱳᱪ ᱠᱚ ᱥᱮ ᱵᱮᱹᱥ ᱠᱚ ᱮᱱᱠᱷᱟᱱ ᱟᱹᱰᱤ ᱵᱮᱹᱥ ᱯᱞᱮᱹᱭᱟᱨ ᱠᱚ ᱵᱮᱱᱟᱣ ᱫᱟᱲᱮᱭᱟᱜᱼᱟ ᱢᱤᱫ ᱫᱤᱱ ᱦᱤᱞᱳᱜ ᱟᱵᱚ ᱫᱮᱹᱥ ᱞᱟᱜᱟᱱᱛᱮ ᱤᱱᱰᱤᱭᱟᱱ ᱞᱟᱜᱟᱱᱛᱮ ᱟᱹᱰᱤ ᱵᱮᱹᱥ ᱠᱷᱮᱹᱞ ᱠᱚ ᱵᱮᱱᱟᱣ ᱫᱟᱲᱮᱭᱟᱜᱼᱟ ᱥᱮ ᱢᱤᱫᱴᱟᱱ ᱚᱯᱚᱨᱪᱩᱱᱤᱴᱤ ᱦᱚᱸᱠᱚ ᱧᱟᱢᱟ ᱟᱹᱰᱤ ᱵᱮᱹᱥ ᱜᱟᱱᱚᱜᱼᱟ